ᱦᱮᱞᱳ ᱦᱮᱞᱳ ᱦᱮᱸ ᱫᱤᱫᱤ ᱱᱤᱭᱟᱹ ᱠᱟᱱ ᱜᱮᱭᱟ ᱵᱟᱦᱟ ᱫᱚᱠᱟᱱ ᱫᱚ ᱟᱫᱚ ᱫᱤᱫᱤ ᱪᱮᱫ ᱪᱮᱫ ᱵᱟᱦᱟ ᱧᱟᱢᱚᱜ ᱠᱟᱱᱟ ᱟᱫᱚ ᱟᱫᱚ ᱫᱤᱫᱤ ᱢᱤᱫᱴᱮᱡ ᱢᱟᱰᱣᱟ ᱥᱟᱡᱟᱣ ᱛᱮ ᱛᱤᱱᱟᱹᱜ ᱜᱟᱱ ᱵᱟᱦᱟ ᱞᱟᱜᱟᱣ ᱠᱚᱣᱟ ᱟᱨ ᱪᱮᱫᱠᱟ ᱵᱟᱦᱟ ᱠᱮᱡᱤ ᱦᱤᱥᱟᱹᱵ ᱛᱮ ᱥᱮ ᱪᱮᱫ ᱞᱮᱠᱟ ᱦᱤᱥᱟᱹᱵ ᱛᱮ ᱟᱹᱠᱷᱨᱤᱧᱚᱜ ᱠᱟᱱᱟ ᱚᱱᱟᱜᱮᱢ ᱞᱟᱹᱭ ᱞᱮᱠᱷᱟᱱ ᱠᱟᱹᱴᱤᱡ ᱟᱨ ᱟᱨ ᱡᱩᱰᱤ ᱫᱩᱥᱚ ᱴᱟᱠᱟ ᱯᱤᱥ ᱦᱮᱸ ᱫᱤ ᱟᱫᱚ ᱫᱩᱥᱚ ᱴᱟᱠᱟ ᱯᱤᱥ ᱫᱩᱥᱚ ᱴᱟᱠᱟ ᱯᱤᱥ ᱪᱮᱫ ᱵᱟᱦᱟ ᱫᱩᱥᱚ ᱴᱟᱠᱟ ᱛᱤᱱᱟᱹᱜ ᱯᱤᱥ ᱛᱤᱱᱟᱹᱜ ᱯᱤᱥ ᱫᱚᱥ ᱯᱤᱥ ᱦᱤᱥᱟᱹᱵᱛᱮ ᱟᱫᱚ ᱵᱟᱛᱨᱟᱣ ᱠᱚᱜᱼᱟ ᱢᱟᱱᱮ ᱚᱱᱟ ᱦᱤᱥᱟᱹᱵ ᱛᱮ ᱦᱟᱛᱟᱣ ᱦᱩᱭ ᱠᱚᱜᱼᱟ ᱛᱚ ᱵᱟᱦᱟ ᱦᱚᱸ ᱡᱮᱢᱚᱱᱠᱤ ᱢᱤᱫ ᱯᱮᱠᱮᱴ ᱤᱧ ᱦᱟᱛᱟᱣ ᱠᱮᱫᱟ ᱚᱱᱟ ᱯᱮᱠᱮᱴ ᱨᱮ ᱯᱩᱱᱭᱟ ᱯᱤᱥ ᱩᱰᱩᱠᱱᱟ ᱚᱱᱟ ᱦᱤᱥᱟᱹᱵ ᱛᱮ ᱯᱮᱰᱮᱞ ᱦᱚᱸ ᱥᱟᱡᱟᱣ ᱦᱩᱭᱩᱜᱼᱟ ᱛᱚ ᱚᱱᱟ ᱠᱟᱹᱴᱤᱡ ᱦᱤᱥᱟᱹᱵ ᱞᱮᱠᱷᱟᱱ ᱵᱟᱛᱞᱟᱣ ᱠᱚᱜᱼᱟ ᱟᱫᱚ ᱫᱤ ᱦᱟᱛᱟᱣ ᱦᱚᱲ ᱫᱚ ᱟᱢᱨᱮᱱ ᱠᱚ ᱦᱤᱡᱩᱜᱼᱟ ᱥᱮ ᱤᱧ ᱱᱤᱡᱮᱜᱮ ᱪᱟᱞᱟᱣ ᱦᱩᱭᱩᱜ ᱛᱤᱧᱟᱹ ᱟᱪᱪᱷᱟ ᱱᱤᱭᱟᱹ ᱟᱹᱠᱷᱨᱤᱧ ᱫᱟᱢ ᱚᱸᱻ ᱚᱸᱻ ᱚᱱᱟᱜᱮ ᱤᱧ ᱛᱮᱢᱟ ᱥᱚᱢᱚᱭᱢᱟ ᱵᱟᱹᱧ ᱧᱟᱢᱮᱫ ᱠᱟᱱ ᱟᱢ ᱴᱷᱮᱡ ᱠᱚ ᱥᱟᱡᱟᱣ ᱦᱚᱲ ᱠᱚ ᱛᱟᱦᱮᱸ ᱞᱮᱱᱠᱷᱟᱱ ᱵᱟᱛᱨᱟᱣ ᱠᱚᱜᱼᱟ ᱟᱫᱚ ᱪᱮᱫ ᱞᱮᱠᱟ ᱠᱚ ᱦᱟᱛᱟᱣᱫᱟ ᱩᱱᱠᱩ ᱨᱮᱴ

ᱚᱸᱻ ᱛᱟᱦᱚᱞᱮ ᱩᱱᱠᱩ ᱚᱲᱟᱜ ᱫᱷᱟᱨᱮ ᱦᱤᱥᱟᱹᱵ ᱛᱮ ᱟᱨ ᱢᱳᱴᱟᱢᱩᱴᱤ ᱢᱟᱰᱣᱟ ᱢᱤᱫ ᱦᱟᱡᱟᱨ ᱯᱤᱥ ᱦᱟᱛᱟᱣ ᱤᱧ ᱢᱮᱱᱫᱟ ᱵᱟᱦᱟ ᱡᱚᱛᱚᱜᱮ ᱢᱤᱠᱪᱟᱨ ᱵᱟᱦᱟ ᱢᱤᱫ ᱦᱟᱡᱟᱨ ᱯᱤᱥ ᱢᱟᱱᱮ ᱪᱮᱫ ᱞᱮᱠᱟ ᱴᱳᱴᱟᱞ ᱠᱷᱚᱨᱪᱟ ᱯᱟᱲᱟᱜᱼᱟ ᱵᱟᱦᱟᱧ ᱦᱟᱛᱟᱣᱟ ᱢᱤᱫ ᱦᱟᱡᱟᱨ ᱯᱤᱥ ᱱᱚᱣᱟ ᱵᱟᱦᱟ ᱛᱤᱱᱟᱹᱜ ᱴᱟᱠᱟᱛᱮ ᱦᱩᱭᱩᱜ ᱚᱸᱻ ᱚᱱᱟᱜᱮ ᱦᱤᱥᱟᱹᱵ ᱠᱟᱛᱮ ᱞᱟᱹᱭ ᱞᱮᱠᱷᱟᱱ ᱡᱮ ᱵᱟᱛᱞᱟᱣ ᱠᱚᱜᱼᱟ ᱵᱟᱠᱷᱟᱱ ᱛᱤᱱᱟᱹᱜ ᱠᱚ ᱦᱟᱛᱟᱣ ᱠᱮᱫᱟ ᱯᱟᱸᱪ ᱴᱟᱠᱟ ᱥᱮ ᱢᱚᱬᱮ ᱴᱟᱠᱟ ᱦᱩᱭᱩᱜ ᱠᱟᱱᱟ ᱥᱮ ᱟᱨᱚ ᱫᱚᱥ ᱴᱟᱠᱟ ᱵᱷᱤᱱᱰᱟᱹ ᱛᱤᱱᱟᱹᱜ ᱠᱟᱛᱮ ᱵᱷᱤᱱᱰᱤ ᱵᱟᱦᱟ ᱚᱸᱻ ᱯᱮ ᱴᱟᱠᱟ ᱯᱤᱥ ᱚᱸᱻ ᱚᱱᱟ ᱜᱮᱢᱟ ᱠᱟᱛᱷᱟ ᱟᱫᱚ ᱦᱤᱥᱟᱹᱵ ᱵᱟᱝ ᱦᱤᱥᱟᱹᱵ ᱞᱮᱠᱷᱟᱱ ᱪᱮᱫ ᱞᱮᱠᱟᱛᱮ ᱦᱟᱛᱟᱜᱼᱟ ᱟᱭᱢᱟ ᱨᱚᱠᱚᱢ ᱵᱟᱦᱟ ᱢᱮᱱᱟᱜᱼᱟ ᱛᱚ

ᱚᱸᱻ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱱᱤᱭᱟᱹᱜᱮᱧ ᱠᱩᱞᱟ ᱛᱟᱦᱚᱞᱮ ᱦᱳᱣᱟᱴᱥᱮᱯ ᱨᱮᱜᱮ ᱦᱟᱸᱜ ᱦᱮᱸ ᱴᱷᱤᱠ